ᱟᱵᱚ ᱥᱟᱱᱛᱟᱲ ᱦᱚᱯᱚᱱ ᱠᱚᱫᱚ ᱡᱟᱹᱥᱛᱤ ᱟᱸᱫᱷᱟ ᱯᱟᱹᱛᱭᱟᱹᱣ ᱨᱮ ᱵᱤᱥᱥᱚᱣᱟᱥ ᱵᱚᱱ ᱫᱚᱦᱚᱭᱟ ᱟᱵᱚᱫᱚ ᱡᱟᱦᱟᱸᱭ ᱠᱩᱲᱤ ᱦᱚᱯᱚᱱ ᱟᱡ ᱡᱟᱶᱟᱭᱮ ᱵᱚᱸᱜᱟ ᱛᱟᱞᱟᱜᱼᱟ ᱩᱱᱤᱫᱚ ᱟᱵᱚ ᱰᱟᱹᱱ ᱢᱟᱹᱭᱡᱩ ᱢᱮᱱᱛᱮᱵᱚᱱ ᱢᱮᱛᱟᱭ ᱠᱟᱱᱟ ᱟᱨ ᱩᱱᱤᱭᱟᱜ ᱠᱚᱥᱴᱚ ᱪᱮᱫ ᱪᱟᱵᱟ ᱞᱟᱹᱜᱤᱫ ᱩᱱᱤᱫᱚ ᱟᱨᱚ ᱠᱚᱥᱴᱚ ᱜᱮᱵᱚᱱ ᱮᱢᱟᱭ ᱠᱟᱱᱟ ᱩᱱᱤᱫᱚ ᱰᱟᱹᱱ ᱢᱟᱹᱭᱡᱩ ᱥᱮ ᱪᱤᱞᱤ ᱚᱱᱟ ᱠᱷᱟᱹᱛᱤᱨ ᱟᱵᱚᱫᱚ ᱵᱚᱸᱜᱟ ᱱᱚᱰᱳᱠᱮ ᱠᱟᱱᱟ ᱵᱤᱱ ᱵᱚᱸᱜᱟ ᱠᱷᱟᱹᱛᱤᱨ ᱛᱤᱱᱟᱹᱜ ᱜᱟᱱ ᱥᱤᱢ ᱥᱩᱠᱨᱤ ᱢᱮᱨᱚᱢ ᱵᱷᱤᱰᱤ ᱡᱟᱦᱟᱸ ᱛᱤᱱᱟᱹᱜ ᱜᱮ ᱜᱳᱲᱟ ᱯᱮᱨᱮᱡ ᱡᱚᱱᱛᱩ ᱠᱚ ᱛᱟᱦᱮᱸ ᱞᱮᱱᱟ ᱩᱱᱠᱩ ᱡᱚᱛᱚ ᱵᱚᱱ ᱵᱚᱸᱜᱟ ᱪᱟᱵᱟᱭᱮᱫ ᱠᱚᱣᱟ ᱮᱱ ᱨᱮᱦᱚᱸ ᱟᱵᱚ ᱚᱱᱟ ᱟᱸᱫᱷᱟ ᱯᱟᱹᱛᱭᱟᱹᱣ ᱨᱮᱜᱮ ᱵᱚᱱ ᱛᱟᱦᱮᱱ ᱠᱟᱱᱟ ᱚᱱᱟᱛᱮ ᱟᱵᱚ ᱚᱱᱟ ᱟᱸᱫᱷᱟ ᱯᱟᱹᱛᱭᱟᱹᱣ ᱪᱮᱛᱟᱱ ᱨᱮ ᱱᱩᱱᱟᱹᱜ ᱵᱤᱥᱣᱟᱥ ᱛᱟᱵᱚᱱ ᱢᱮᱱᱟᱜᱼᱟ ᱡᱮ ᱟᱵᱚ ᱨᱮᱱ ᱚᱲᱟᱜ ᱨᱤᱱ ᱡᱟᱦᱟᱸ ᱥᱚᱢᱯᱚᱛᱛᱤ ᱡᱚᱛᱚ ᱪᱟᱵᱟᱜ ᱠᱟᱱᱟ ᱮᱱ ᱨᱮᱦᱚᱸ ᱟᱵᱚ ᱵᱟᱵᱚᱱ ᱴᱷᱤᱠᱟᱹ ᱡᱚᱝ ᱠᱟᱱᱟ ᱡᱮ ᱚᱱᱟᱫᱚ ᱟᱸᱫᱷᱟ ᱯᱟᱹᱛᱭᱟᱹᱣ ᱠᱟᱱᱟ ᱢᱮᱱᱛᱮ ᱟᱨ ᱱᱩᱠᱩ ᱩᱱᱠᱩ ᱡᱟᱦᱟᱸᱭ ᱠᱚ ᱰᱟᱹᱱ ᱵᱚᱱ ᱫᱳᱥᱮᱫ ᱠᱚᱣᱟ ᱩᱱᱠᱩ ᱟᱹᱰᱤ ᱦᱟᱨᱠᱮᱛ ᱥᱟᱥᱮᱛ ᱠᱟᱛᱮᱫ ᱟᱠᱚᱣᱟᱜ ᱡᱤᱵᱚᱱ ᱠᱚ ᱠᱷᱟᱱᱰᱟᱣᱮᱜᱼᱟ ᱩᱱᱠᱩ ᱫᱚ ᱡᱟᱦᱟᱸ ᱨᱮᱜᱮ ᱟᱹᱰᱤ ᱵᱚᱱ ᱵᱤᱴᱞᱟᱹᱦᱟ ᱠᱚ ᱠᱟᱱᱟ ᱟᱨ ᱪᱷᱤ ᱛᱷᱩᱭᱮᱛ ᱠᱚᱣᱟᱵᱚᱱ ᱩᱱᱠᱩ ᱫᱚ ᱟᱠᱚᱣᱟᱜ ᱡᱤᱵᱚᱱ ᱨᱮ ᱥᱩᱠᱷ ᱥᱟᱹᱱᱛᱤ ᱜᱮ ᱵᱟᱠᱚ ᱵᱩᱡᱷᱟᱹᱣᱟ ᱟᱨ ᱩᱱᱠᱩ ᱫᱚ ᱟᱹᱰᱤ ᱮᱫᱽᱨᱮ ᱜᱮᱵᱚᱱ ᱵᱮᱸᱜᱮᱫ ᱟᱠᱚᱣᱟ ᱟᱨᱵᱚᱱ ᱟᱹᱰᱤ ᱪᱟᱹᱴᱤ ᱠᱟᱛᱮ ᱠᱚ ᱨᱚᱲᱟ ᱮᱱᱟ ᱫᱤ ᱱᱩᱭᱫᱚ ᱰᱟᱹᱱ ᱢᱟᱹᱭᱡᱩ ᱠᱟᱱᱟᱭ ᱩᱱᱤ ᱫᱚ ᱦᱟᱱᱠᱟ ᱜᱮᱭᱟᱭ ᱩᱱᱤ ᱫᱚ ᱱᱚᱝᱠᱟ ᱜᱮᱭᱟᱭ ᱟᱫᱚ ᱟᱵᱚ ᱱᱚᱣᱟ ᱠᱚ ᱴᱮᱠᱟᱣ ᱫᱟᱨᱟᱢ ᱞᱟᱹᱜᱤᱫ ᱛᱮ ᱟᱵᱚ ᱥᱟᱱᱛᱟᱲ ᱥᱚᱢᱟᱡᱽ ᱨᱮ ᱟᱵᱚ ᱱᱚᱣᱟ ᱥᱟᱨᱱᱟ ᱫᱷᱚᱨᱚᱢ ᱦᱚᱲ ᱠᱚ ᱥᱤᱪᱪᱷᱤᱛᱚᱜ ᱟᱵᱚᱱ ᱱᱚᱣᱟ ᱟᱸᱫᱷᱟ ᱯᱟᱹᱛᱭᱟᱹᱣ ᱪᱮᱛᱟᱱ ᱨᱮ ᱵᱟᱵᱚ ᱯᱟᱹᱛᱭᱟᱹᱜᱼᱟ ᱱᱚᱣᱟ ᱰᱟᱹᱱ ᱵᱷᱩᱛ ᱠᱚᱫᱚ ᱪᱮᱫ ᱦᱚᱸ ᱵᱟᱝ ᱠᱟᱱᱟ ᱱᱚᱣᱟ ᱫᱚ ᱢᱤᱫᱴᱟᱹᱱ ᱩᱱᱠᱩ ᱳᱡᱷᱟ ᱜᱩᱱᱤ ᱠᱚ ᱟᱹᱥᱩᱞᱚᱜ ᱞᱟᱹᱜᱤᱫ ᱠᱚ ᱱᱚᱣᱟᱫᱚ ᱟᱸᱫᱷᱟ ᱯᱟᱹᱛᱭᱟᱹᱣ ᱠᱟᱱᱟ ᱟᱵᱚ ᱵᱚᱱ ᱥᱤᱪᱪᱷᱤᱛᱚᱜᱼᱟ ᱜᱮᱭᱟᱱ ᱥᱮᱭᱟᱱᱚᱜᱼᱟ ᱵᱚᱱ ᱱᱚᱣᱟ ᱟᱸᱫᱷᱟ ᱯᱟᱹᱛᱭᱟᱹᱣ ᱠᱚᱫᱚ ᱡᱚᱛᱚ ᱵᱚᱱ ᱴᱮᱠᱟᱣ ᱫᱟᱨᱟᱢᱟ